ᱦᱮᱞᱳ ᱰᱨᱟᱭᱵᱷᱟᱨ ᱚᱠᱟᱨᱮ ᱢᱮᱱᱟᱢᱟ ᱡᱮ ᱤᱧᱜᱚ ᱤᱧᱵᱟ ᱱᱚᱸᱰᱮ ᱠᱤᱱ ᱪᱟᱞᱟᱜᱼᱟ ᱠᱟᱹᱥᱤᱯᱩᱨ ᱠᱚᱞᱮᱡᱽ ᱦᱟᱥᱯᱟᱛᱟᱞ ᱛᱟᱦᱚᱞᱮ ᱤᱫᱤ ᱦᱚᱴᱚ ᱠᱟᱹᱠᱤᱱ ᱢᱮ ᱟᱨ ᱤᱫᱤ ᱠᱤᱱ ᱢᱮ ᱟᱨ ᱴᱷᱤᱠ ᱴᱷᱟᱠ ᱟᱬᱜᱚ ᱦᱚᱴᱚ ᱟᱬᱜᱚ ᱠᱟᱠᱤᱱᱢᱮ ᱟᱨ ᱟᱨ ᱡᱟᱦᱟᱸ ᱛᱤᱱᱟᱹᱜ ᱥᱩᱱᱩᱢ ᱨᱟᱯᱟᱜ ᱨᱟᱯᱟᱜ ᱛᱟᱢᱟ ᱚᱱᱟ ᱫᱟᱢ ᱫᱚ ᱤᱧ ᱮᱢᱟᱢᱟᱹᱧ ᱤᱧ ᱜᱚ ᱤᱧ ᱵᱟᱵᱟ ᱫᱚ ᱟᱞᱚᱢ ᱠᱚᱭ ᱠᱤᱱᱟ ᱪᱮᱫᱟᱜ ᱥᱮ ᱤᱧᱜᱚ ᱤᱧ ᱵᱟᱵᱟ ᱫᱚ ᱵᱟᱹᱱᱩᱜ ᱛᱟᱹᱠᱤᱱᱟ ᱯᱚᱭᱥᱟ ᱤᱧ ᱮᱢᱟᱢᱟ ᱦᱮᱡ ᱠᱟᱛᱮᱫ ᱨᱩᱣᱟᱹᱲ ᱦᱮᱡ ᱠᱟᱛᱮᱫ ᱟᱨᱚ ᱠᱟᱡᱽ ᱦᱩᱭ ᱞᱮᱱᱠᱷᱟᱱ ᱚᱸᱰᱮ ᱠᱷᱚᱱ ᱟᱹᱜᱩ ᱠᱤᱱᱢᱮ ᱟᱹᱜᱩ ᱠᱤᱱᱢᱮ ᱟᱨ ᱡᱟᱦᱟᱸ ᱛᱤᱱᱟᱹᱜ ᱥᱩᱱᱩᱢ ᱤᱭᱟᱹ ᱯᱚᱭᱥᱟ ᱦᱩᱭᱩᱜ ᱛᱟᱢᱟ ᱡᱚᱛᱚ ᱯᱚᱭᱥᱟ ᱤᱧᱤᱧ ᱮᱢᱟᱢᱟ ᱤᱧᱤᱧ ᱮᱢᱟᱢᱟ